ᱟᱞᱮ ᱫᱚ ᱡᱤᱞ ᱠᱚᱞᱮ ᱯᱤᱴᱷᱟᱹᱭᱟ ᱞᱮᱴᱚᱭᱟᱞᱮ ᱯᱟᱛᱲᱟ ᱫᱟᱠᱟᱭᱟᱞᱮ ᱩᱛᱩ ᱫᱟᱠᱟᱞᱮ ᱡᱚᱢᱟ ᱥᱤᱢ ᱠᱚᱞᱮ ᱛᱷᱟᱯᱟ ᱠᱚᱣᱟ ᱥᱤᱢ ᱡᱤᱞ ᱞᱮ ᱯᱤᱴᱷᱟᱹᱭᱟ ᱞᱮᱴᱚᱭᱟᱞᱮ ᱩᱛᱩᱭᱟᱞᱮ ᱚᱱᱟ ᱠᱚᱞᱮ ᱡᱚᱢᱟ ᱰᱩᱸᱵᱩᱜ ᱯᱤᱴᱷᱟᱹ ᱠᱚ ᱞᱮ ᱡᱚᱢᱟ ᱠᱷᱮᱛ ᱠᱚᱨᱮ ᱰᱩᱸᱵᱩᱜ ᱯᱤᱴᱷᱟᱹᱭᱟᱞᱮ ᱚᱱᱟ ᱠᱚᱞᱮ ᱡᱚᱢᱟ ᱚᱱᱟ ᱞᱮᱠᱟᱱᱟᱜ ᱠᱚ ᱟᱞᱮᱫᱚ ᱚᱲᱟᱜ ᱨᱮᱞᱮ ᱡᱚᱢᱟ